ᱡᱚᱦᱟᱨ ᱜᱮ ᱢᱩᱜᱽᱞᱤ ᱢᱩᱨᱢᱩᱧ ᱢᱮᱱᱫᱟ ᱤᱧ ᱡᱮᱧ ᱚᱰᱟᱨ ᱞᱮᱫᱟ ᱯᱤᱴᱷᱟᱹ ᱯᱤᱴᱷᱟᱹ ᱠᱚ ᱨᱩᱴᱤ ᱠᱚ ᱮᱵᱟᱨ ᱢᱤᱥᱴᱤ ᱫᱳᱭ ᱯᱤᱡᱡᱟ ᱵᱟᱨᱜᱟᱨ ᱠᱚ ᱚᱱᱟ ᱠᱚ ᱡᱤᱱᱤᱥ ᱤᱧ ᱱᱤᱛᱚᱜ ᱤᱧ ᱢᱮᱱᱫᱟ ᱡᱮ ᱦᱟᱛᱟᱣ ᱜᱤᱭᱟᱹᱧ ᱛᱚᱵᱮ ᱤᱧ ᱢᱮᱱᱫᱟ ᱯᱤᱡᱡᱟ ᱵᱟᱨᱜᱟᱨ ᱫᱚ ᱵᱟᱹᱧ ᱦᱟᱛᱟᱣᱟ ᱚᱱᱟᱫᱚ ᱯᱷᱮᱨᱚᱛ ᱦᱟᱛᱟᱣ ᱯᱮ ᱟᱨ ᱡᱮᱴᱟᱧ ᱢᱮᱱ ᱦᱚᱪᱚ ᱞᱮᱫᱟ ᱯᱤᱴᱷᱟᱹ ᱫᱳᱭ ᱚᱱᱟ ᱠᱚᱫᱚᱧ ᱦᱟᱛᱟᱣ ᱜᱮᱭᱟ ᱛᱚᱵᱮ ᱟᱹᱭᱩᱵ ᱵᱮᱞᱟ ᱥᱮᱫ ᱚᱱᱟ ᱠᱚᱫᱚ ᱥᱮᱴᱮᱨ ᱠᱟᱛᱤᱧ ᱯᱮ ᱛᱤᱱᱟᱹᱜ ᱛᱤᱱᱟᱹᱜ ᱦᱩᱭ ᱠᱟᱱᱟ ᱚᱱᱟ ᱠᱚᱧ ᱮᱢᱟ ᱟᱨ ᱚᱱᱟ ᱠᱚ ᱡᱤᱱᱤᱥ ᱫᱚ ᱵᱟᱹᱧ ᱦᱟᱛᱟᱣᱼᱟ ᱚᱱᱟᱜᱤᱧ ᱢᱮᱱ ᱦᱚᱪᱚᱭᱮᱫᱟ ᱤᱱᱟᱹ ᱠᱷᱚᱱ ᱫᱚ ᱱᱤᱭᱟᱹ ᱠᱷᱚᱱ ᱟᱨ ᱡᱟᱦᱟᱱᱟᱜ ᱫᱚ ᱵᱟᱹᱧ ᱢᱮᱱᱫᱟ ᱚᱱᱟᱜᱤᱧ ᱢᱮᱱ ᱦᱚᱪᱚᱭᱮᱫᱟ